ᱡᱚᱦᱟᱨ ᱜᱮ ᱢᱟᱹᱞᱤᱠ ᱜᱚᱢᱠᱮ ᱡᱮ ᱱᱚᱣᱟ ᱠᱳᱨᱳᱱᱟ ᱠᱟᱞᱨᱮ ᱢᱟᱠᱥ ᱫᱚ ᱦᱚᱨᱚᱜ ᱱᱤᱦᱟᱹᱛ ᱜᱮ ᱫᱚᱨᱠᱟᱨ ᱠᱟᱱᱟ ᱚᱱᱟᱛᱮ ᱟᱹᱢᱤᱡ ᱰᱟᱭᱵᱷᱟᱨ ᱜᱮ ᱢᱮᱛᱟᱭ ᱢᱮ ᱡᱮ ᱜᱟᱹᱰᱤ ᱪᱟᱹᱞᱩ ᱚᱠᱛᱚ ᱫᱚ ᱢᱟᱥᱠ ᱱᱤᱦᱟᱹᱛ ᱜᱮ ᱦᱚᱨᱚᱜᱽ ᱢᱮ ᱟᱨ ᱟᱞᱮ ᱴᱩᱨᱤᱥᱴ ᱛᱮ ᱤᱫᱤ ᱞᱮᱢᱮ ᱪᱮᱫᱟᱜ ᱥᱮ ᱱᱚᱣᱟ ᱠᱚᱨᱳᱱᱟ ᱠᱟᱞᱨᱮ ᱢᱟᱥᱠ ᱵᱟᱢ ᱦᱚᱨᱚᱜ ᱞᱮᱠᱷᱟᱱ ᱟᱹᱰᱤ ᱨᱚᱠᱚᱢ ᱵᱤᱢᱟᱨ ᱠᱚ ᱯᱷᱟᱭᱞᱟᱜ ᱠᱟᱱᱟ ᱥᱟᱶᱛᱮ ᱡᱟᱦᱟᱸ ᱠᱚᱨᱮ ᱯᱩᱞᱤᱥ ᱠᱚᱠᱚ ᱛᱟᱦᱮᱱ ᱠᱷᱟᱱ ᱩᱱᱠᱩ ᱥᱟᱵ ᱥᱟᱵ ᱛᱮᱠᱚ ᱡᱮᱞ ᱫᱟᱲᱮᱭᱟ ᱚᱱᱟᱛᱮ ᱢᱟᱠᱥ ᱦᱚᱨᱚᱜ ᱫᱚ ᱟᱹᱰᱤᱜᱮ ᱞᱟᱹᱠᱛᱤ ᱠᱟᱱᱟ ᱟᱨ ᱱᱤᱛᱚᱝ ᱦᱚᱨᱚᱜ ᱞᱮᱠᱷᱟᱱ ᱟᱵᱚᱣᱟᱜ ᱟᱹᱰᱤ ᱨᱚᱠᱚᱢ ᱥᱩᱨᱚᱪᱪᱷᱟ ᱦᱚᱸ ᱦᱩᱭᱩᱜᱼᱟ ᱚᱱᱟᱛᱮ ᱢᱟᱹᱞᱤᱠ ᱜᱚᱢᱠᱮ ᱰᱟᱭᱵᱷᱟᱨ ᱜᱮ ᱞᱟᱹᱞᱤᱥ ᱠᱟᱛᱮᱢ ᱢᱮᱛᱟᱭᱟ ᱡᱮ ᱢᱟᱠᱥ ᱫᱚ ᱱᱤᱦᱟᱹᱛ ᱜᱮ ᱦᱚᱨᱚᱜᱽ ᱢᱮ ᱟᱨ ᱱᱩᱠᱩ ᱡᱟᱦᱟᱸ ᱠᱚ ᱦᱮᱡ ᱟᱠᱟᱱ ᱱᱩᱠᱩ ᱡᱚᱛᱚ ᱴᱩᱨᱤᱥᱴ ᱛᱮ ᱤᱫᱤ ᱠᱚᱢᱮ ᱢᱮᱱᱛᱮ ᱢᱮᱛᱟᱭ ᱢᱮ ᱫᱟᱭᱟ ᱠᱟᱛᱮᱱ ᱜᱚᱢᱠᱮ ᱟᱞᱮᱭᱟᱜ ᱟᱨᱫᱟᱥ ᱟᱢ ᱴᱷᱮᱱ